ᱦᱮᱸ ᱤᱧᱦᱚᱸ ᱱᱚᱣᱟ ᱨᱚᱝ ᱯᱮᱱᱥᱤᱞ ᱫᱚ ᱟᱹᱰᱤ ᱟᱹᱰᱤ ᱠᱟᱡᱟᱠ ᱜᱤᱧ ᱠᱩᱥᱤᱭᱟᱜᱼᱟ ᱟᱨ ᱨᱚᱝ ᱯᱮᱱᱥᱤᱞ ᱛᱮᱜᱮ ᱡᱚᱛᱚ ᱟᱜ ᱪᱮᱬᱮ ᱠᱚ ᱜᱮᱰᱮ ᱠᱚᱥᱮ ᱥᱤᱢ ᱠᱚ ᱵᱮᱱᱟᱣ ᱠᱟᱛᱮᱫ ᱢᱚᱡᱽ ᱜᱮ ᱥᱤᱢ ᱫᱚ ᱥᱤᱢ ᱞᱮᱠᱟᱧ ᱨᱚᱝ ᱠᱚᱣᱟ ᱜᱮᱰᱮ ᱫᱚ ᱜᱮᱰᱮ ᱞᱮᱠᱟᱧ ᱨᱚᱝ ᱠᱚᱣᱟ ᱟᱨ ᱥᱮ ᱮᱢᱟᱱ ᱛᱮᱭᱟᱜ ᱟᱭᱢᱟ ᱨᱚᱝ ᱠᱟᱛᱮᱫ ᱵᱮᱱᱟᱣ ᱥᱮ ᱵᱮᱱᱟᱣ ᱵᱚᱞᱮ ᱡᱟᱦᱟᱸᱭ ᱧᱮᱞ ᱞᱮᱠᱟᱱ ᱥᱮ ᱜᱤᱫᱽᱨᱟᱹ ᱠᱚ ᱧᱮᱞ ᱞᱮᱠᱷᱟᱱ ᱟᱹᱰᱤ ᱠᱩᱥᱤ ᱠᱚ ᱟᱹᱭᱠᱟᱹᱣᱟ ᱟᱨ ᱚᱱᱟ ᱨᱚᱝ ᱫᱚ ᱱᱩᱱᱟᱹᱜ ᱤᱧ ᱠᱩᱥᱤᱭᱟᱜᱼᱟ ᱡᱮ ᱤᱧᱫᱚ ᱟᱹᱰᱤ ᱠᱟᱹᱴᱤᱡ ᱠᱷᱚᱱ ᱜᱮ ᱚᱱᱟ ᱨᱚᱝ ᱫᱚᱧ ᱵᱮᱵᱚᱦᱟᱨ ᱠᱟᱫᱟ ᱚᱱᱟ ᱠᱟᱹᱴᱤᱡ ᱠᱷᱚᱱ ᱜᱮ ᱮᱱᱛᱮᱫ ᱤᱧᱫᱚ ᱚᱱᱟ ᱨᱚᱝ ᱯᱮᱱᱥᱤᱞ ᱛᱤᱧ ᱚᱞ ᱦᱟᱨᱟᱭᱮᱱᱟ ᱟᱨ ᱚᱱᱟ ᱛᱮᱜᱮ ᱚᱞᱚᱜ ᱯᱟᱲᱦᱟᱜ ᱫᱚᱧ ᱥᱮᱬᱟ ᱠᱮᱫᱟ ᱟᱨ ᱤᱱᱟᱹ ᱛᱟᱭᱚᱢ ᱛᱮᱫᱚ ᱨᱚᱝ ᱯᱮᱱᱥᱤᱞ ᱛᱮ ᱢᱚᱡᱽ ᱢᱚᱡᱽ ᱜᱟᱛᱮᱜ ᱟᱹᱧ ᱵᱮᱱᱟᱣᱟ ᱥᱮ ᱦᱟᱦᱟᱲᱟ ᱞᱮᱠᱟᱱ ᱡᱤᱱᱤᱥ ᱵᱮᱱᱟᱣ ᱠᱟᱛᱮᱫ ᱚᱱᱟ ᱯᱮᱱᱥᱤᱞ ᱛᱤᱧ ᱨᱚᱝᱼᱟ ᱟᱨ ᱨᱚᱝ ᱠᱟᱛᱮᱫ ᱢᱚᱦᱟᱥᱚᱭ ᱠᱚᱦᱚᱸ ᱠᱚ ᱧᱮᱞ ᱛᱤᱧᱟ ᱟᱹᱰᱤ ᱠᱟᱡᱟᱠ ᱤᱧᱫᱚ ᱥᱟᱨᱦᱟᱣ ᱠᱚ ᱤᱢᱟᱹᱧᱟ ᱥᱮ ᱠᱞᱟᱥ ᱨᱮᱱ ᱥᱠᱩᱞ ᱜᱤᱫᱽᱨᱟᱹ ᱛᱤᱱᱟᱹᱜ ᱢᱮᱱᱟᱜ ᱠᱚᱣᱟ ᱤᱧᱟᱹᱜ ᱚᱱᱟ ᱯᱮᱱᱥᱤᱞ ᱨᱚᱝᱛᱮ ᱵᱮᱱᱟᱣ ᱟᱠᱟᱫ ᱟᱭᱢᱟ ᱱᱟᱱᱟ ᱦᱩᱱᱟᱹᱨ ᱧᱮᱞ ᱡᱚᱝ ᱞᱮᱠᱟᱱ ᱡᱤᱱᱤᱥ ᱪᱮᱫ ᱮᱢ ᱧᱮᱞ ᱛᱤᱧᱟᱹ ᱟᱭᱢᱟ ᱚᱱᱠᱟᱱᱟᱜ ᱱᱚᱝᱠᱟᱱᱟᱜ ᱵᱮᱱᱟᱣ ᱠᱟᱛᱮᱫ ᱨᱚᱝ ᱠᱟᱛᱮᱫ ᱤᱧ ᱤᱧᱟᱹᱜ ᱠᱷᱟᱛᱟ ᱨᱮ ᱫᱚᱦᱚ ᱠᱟᱜᱼᱟ ᱟᱨ ᱢᱚᱦᱟᱥᱚᱭᱮ ᱧᱮ ᱞᱮᱛᱤᱧ ᱠᱷᱟᱱ ᱩᱱᱤ ᱫᱚ ᱛᱤᱥᱜᱮ ᱵᱟᱭ ᱢᱮᱱᱟ ᱵᱚᱞᱮ ᱟᱢᱫᱚ ᱴᱷᱤᱠ ᱵᱟᱢ ᱠᱟᱹᱢᱤᱭᱮᱫᱟ ᱟᱹᱰᱤ ᱠᱟᱡᱟᱠ ᱠᱚ ᱥᱟᱨᱦᱟᱣ ᱤᱧᱟᱹ ᱤᱧ ᱫᱚ ᱡᱚᱛᱚ ᱢᱟᱦᱟᱥᱚᱭ ᱜᱮ ᱟᱨ ᱡᱚᱛᱚ ᱜᱤᱫᱽᱨᱟᱹ ᱜᱮ ᱟᱹᱰᱤ ᱠᱟᱡᱟᱠ ᱠᱚ ᱥᱟᱨᱦᱟᱣ ᱤᱧᱟᱹ ᱯᱮᱱᱥᱤᱞ ᱫᱚ ᱤᱧᱫᱚ ᱠᱟᱹᱴᱤᱡ ᱠᱷᱚᱱ ᱤᱧ ᱚᱞ ᱞᱮᱫ ᱛᱟᱦᱮᱸᱫ ᱱᱮᱛᱟᱨ ᱦᱚᱸ ᱟᱹᱰᱤ ᱠᱟᱡᱟᱠ ᱜᱮ ᱯᱮᱨᱥᱤᱝ ᱫᱚᱧ ᱠᱩᱥᱤᱭᱟᱜᱼᱟ ᱯᱮᱨᱥᱤᱝ ᱫᱚ ᱱᱩᱱᱟᱹᱜ ᱢᱚᱡᱽ ᱵᱚᱞᱮ ᱚᱱᱟ ᱛᱮᱜᱮᱧ ᱚᱞ ᱪᱮᱫ ᱞᱮᱫᱟ ᱠᱟᱹᱴᱤᱡ ᱨᱮᱱᱟᱜ ᱥᱮ ᱠᱚᱞᱚᱢ ᱞᱮᱠᱟᱱᱟᱜ ᱤᱭᱟᱹ ᱠᱟᱱ ᱛᱤᱧᱟᱹ ᱚᱱᱟ ᱛᱮᱜᱮ ᱤᱧᱟᱹᱜ ᱤᱭᱟᱹ ᱫᱚᱧ ᱚᱞ ᱧᱩᱛᱩᱢ ᱦᱚᱸ ᱚᱱᱟ ᱤᱭᱟᱹ ᱛᱮᱜᱤᱧ ᱚᱞ ᱪᱮᱫ ᱞᱮᱫᱟ ᱟᱫᱚ ᱚᱱᱟ ᱯᱮᱱᱥᱤᱞ ᱨᱚᱝ ᱫᱚ ᱱᱤᱛᱚᱜ ᱫᱚ ᱱᱩᱱᱟᱹᱜ ᱠᱟᱡᱟᱠ ᱵᱚᱞᱮ ᱤᱭᱟᱹᱣ ᱠᱟᱱᱟ ᱡᱮᱭᱥᱮ ᱠᱤ ᱵᱟᱦᱟᱧ ᱵᱮᱱᱟᱣ ᱠᱟᱫᱟ ᱢᱤᱫᱴᱮᱱ ᱚᱱᱟ ᱦᱚᱸᱧ ᱨᱚᱝ ᱠᱮᱫᱟ ᱯᱮᱱᱥᱤᱞ ᱨᱚᱝ ᱛᱮ ᱩᱱᱟᱹᱜ ᱪᱮᱦᱨᱟ ᱧᱮᱞᱚᱜ ᱠᱟᱱᱟ ᱥᱮ ᱫᱮᱣᱟᱞ ᱨᱮ ᱢᱤᱫᱴᱮᱱ ᱢᱟᱨᱟᱜ ᱤᱧ ᱡᱩᱛ ᱠᱮᱫᱮᱭᱟ ᱩᱱᱤᱧ ᱨᱚᱝ ᱠᱮᱫᱮᱭᱟ ᱱᱩᱱᱟᱹᱜ ᱪᱮᱦᱨᱟ ᱧᱮᱞᱚᱜᱼᱟ ᱱᱩᱱᱟᱹᱜ ᱢᱚᱡᱽ ᱧᱮᱞᱚᱜᱼᱟ ᱱᱟᱯᱟᱭ ᱧᱮᱞᱚᱜᱼᱟ ᱦᱚᱨᱛᱮ ᱪᱟᱞᱟᱜ ᱦᱤᱡᱩᱜ ᱦᱚᱲ ᱦᱚᱸ ᱠᱟᱡᱟᱠ ᱠᱚ ᱠᱚᱭᱚᱜᱟ ᱟᱨ ᱠᱚ ᱢᱮᱱᱟ ᱱᱚᱣᱟᱫᱚ ᱚᱠᱟ ᱨᱮᱱᱮ ᱡᱩᱛ ᱦᱚᱴᱚ ᱟᱠᱟᱫ ᱯᱮᱭᱟ ᱟᱫᱚ ᱞᱟᱹᱭ ᱟᱠᱚᱣᱟᱠᱚ ᱱᱚᱣᱟ ᱫᱚ ᱱᱚᱣᱟ ᱚᱲᱟᱜ ᱨᱮᱱ ᱵᱟᱹᱵᱩ ᱠᱚᱲᱟᱭ ᱵᱮᱱᱟᱣ ᱠᱟᱫᱟ